ᱦᱮᱸ ᱱᱚᱸᱰᱮ ᱡᱟᱦᱟᱸ ᱠᱟᱛᱷᱟ ᱢᱮᱱᱚᱜ ᱠᱟᱱᱟ ᱡᱮ ᱴᱮᱞᱤᱥᱠᱳᱯ ᱵᱮᱵᱚᱦᱟᱨ ᱠᱟᱛᱷᱟ ᱡᱟᱦᱟᱸ ᱢᱟᱦᱟᱡᱟᱜᱚᱛᱤᱠ ᱥᱮ ᱡᱟᱦᱟᱸ ᱢᱟᱦᱟᱥᱩᱱ ᱜᱷᱚᱴᱚᱱ ᱜᱷᱚᱴᱟᱜ ᱠᱟᱱᱟ ᱥᱮ ᱜᱷᱚᱴᱚᱱ ᱠᱚ ᱡᱟᱦᱟᱸ ᱜᱷᱚᱴᱟᱣ ᱠᱟᱱᱟ ᱚᱱᱟ ᱠᱚ ᱧᱮᱞ ᱨᱮ ᱱᱚᱝᱠᱟ ᱫᱚ ᱴᱮᱞᱤᱥᱠᱳᱯ ᱫᱚ ᱵᱮᱵᱚᱦᱟᱨ ᱵᱟᱝ ᱦᱩᱭ ᱠᱟᱱᱟ ᱛᱚ ᱚᱱᱟ ᱜᱷᱚᱴᱚᱱ ᱠᱚ ᱧᱮᱞ ᱨᱮᱫᱚ ᱦᱚᱸᱜᱼᱚᱭ ᱡᱟᱦᱟᱸ ᱪᱚᱥᱢᱟ ᱪᱚᱥᱢᱟ ᱦᱚᱸᱜᱼᱚ ᱱᱚᱣᱟ ᱠᱚ ᱦᱚᱨᱚᱜ ᱠᱟᱛᱮᱜᱮ ᱪᱟᱸᱫᱚ ᱜᱟᱦᱱᱟᱣ ᱥᱮ ᱵᱮᱲᱟ ᱜᱟᱦᱱᱟ ᱠᱚᱦᱚᱸ ᱧᱮᱞ ᱵᱟᱲᱟ ᱦᱩᱭ ᱟᱠᱟᱱ ᱜᱮᱭᱟ ᱛᱚᱵᱮ ᱤᱥᱠᱩᱞ ᱠᱚᱨᱮ ᱤᱥᱠᱩᱞ ᱨᱮ ᱯᱟᱲᱦᱟᱣ ᱚᱠᱛᱚ ᱱᱚᱣᱟ ᱴᱮᱞᱤᱥᱠᱳᱯ ᱠᱚᱫᱚ ᱧᱮᱞ ᱵᱟᱲᱟ ᱦᱩᱭ ᱟᱠᱟᱱ ᱛᱟᱦᱮᱸᱫ ᱜᱮᱭᱟ ᱥᱮ ᱴᱮᱞᱤᱥᱠᱳᱯ ᱛᱮ ᱱᱚᱣᱟ ᱠᱚᱭᱚᱜ ᱵᱟᱲᱟ ᱦᱩᱭ ᱟᱠᱟᱱ ᱜᱮᱭᱟ ᱛᱚ ᱚᱱᱠᱟ ᱱᱤᱡᱮ ᱥᱮ ᱤᱧ ᱫᱚ ᱱᱟᱦᱟᱜ ᱥᱚᱨᱟᱥᱚᱨᱤ ᱴᱮᱞᱤᱥᱠᱳᱯ ᱫᱚ ᱵᱟᱹᱧ ᱵᱮᱵᱚᱦᱟᱨ ᱟᱠᱟᱫ ᱛᱟᱵᱚᱱᱟ ᱛᱚ ᱚᱱᱟ ᱤᱥᱠᱩᱞ ᱨᱮᱜᱮ ᱤᱥᱠᱩᱞ ᱨᱮ ᱯᱟᱲᱦᱟᱣ ᱚᱠᱛᱚ ᱜᱮ ᱡᱟᱦᱟᱸᱭ ᱜᱮᱢᱠᱮ ᱤᱥᱠᱩᱞ ᱨᱮ ᱥᱟᱬᱮᱥᱮ ᱯᱟᱲᱦᱟᱣᱮᱫ ᱞᱮ ᱛᱟᱦᱮᱱᱟᱭ ᱩᱱᱤᱜᱮ ᱯᱳᱭᱞᱳ ᱱᱚᱣᱟ ᱴᱮᱞᱤᱥᱳᱯ ᱫᱮᱠᱷᱟᱣᱟᱫ ᱞᱮ ᱛᱟᱦᱮᱱᱟᱭ ᱟᱨ ᱴᱮᱞᱤᱥᱠᱳᱯ ᱧᱮᱞ ᱨᱮᱭᱟᱜ ᱫᱟᱣ ᱦᱩᱭ ᱞᱮᱱ ᱛᱟᱦᱮᱱᱟ ᱩᱱ ᱵᱮᱲᱟ ᱨᱮᱜᱮ